ᱮᱴᱟᱜ ᱥᱚᱦᱚᱨ ᱨᱮᱭᱟᱜ ᱤᱛᱩᱱ ᱟᱥᱲᱟ ᱚᱱᱤᱭᱟᱹ ᱟᱹᱛᱩ ᱨᱮᱭᱟ ᱜ ᱤᱛᱩᱱ ᱟᱥᱲᱟ ᱫᱚ ᱛᱷᱚᱲᱟᱜᱟᱱ ᱯᱟᱨᱛᱷᱚᱠᱚ ᱢᱮᱱᱟᱜᱼᱟ ᱪᱮᱫᱟᱜ ᱥᱮ ᱚᱱᱰᱮ ᱫᱚ ᱡᱚᱛᱚ ᱠᱤᱪᱷᱩ ᱥᱩᱡᱳᱜ ᱥᱩᱵᱤᱫᱷᱟ ᱢᱮᱱᱟᱜᱼᱟ ᱟᱨ ᱤᱧᱟᱹᱜ ᱟᱹᱛᱩ ᱯᱟᱲᱟᱜ ᱨᱮᱱᱟᱜ ᱤᱛᱩᱱ ᱟᱥᱲᱟ ᱫᱚ ᱡᱚᱛᱚᱨᱚᱠᱚᱢᱟᱜ ᱥᱩᱡᱳᱜ ᱥᱩᱵᱤᱫᱷᱟ ᱵᱟᱹᱱᱩᱜᱼᱟ ᱟᱹᱛᱩ ᱥᱟᱦᱟᱨ ᱨᱮᱱᱟᱜ ᱡᱟᱦᱟᱸ ᱤᱛᱩᱱ ᱟᱥᱲᱟ ᱚᱸᱰᱮ ᱫᱚ ᱞᱟᱹᱜᱤᱫ ᱛᱮᱫᱚ ᱦᱩᱭᱩᱜ ᱠᱟᱱᱟ ᱚᱸᱰᱮ ᱫᱚ ᱡᱟᱸᱦᱟᱢ ᱠᱷᱚᱡᱚᱜᱼᱟ ᱡᱟᱸᱦᱟᱴᱟᱜ ᱡᱤᱱᱤᱥ ᱤᱛᱩᱱ ᱟᱥᱲᱟᱨᱮ ᱡᱟᱸᱦᱟ ᱡᱤᱱᱤᱥ ᱫᱚᱨᱠᱟᱨᱟ ᱮᱵᱮᱞ ᱮᱵᱮᱞᱮ ᱧᱟᱢᱟ ᱟᱨ ᱴᱚᱞᱟᱯᱟᱲᱟ ᱨᱮᱫᱚ ᱚᱱᱟ ᱠᱚ ᱡᱤᱱᱤᱥ ᱵᱟᱢ ᱧᱟᱢᱟ ᱟᱨ ᱚᱸᱰᱮ ᱫᱚ ᱟᱹᱲᱤᱥ ᱫᱩᱨᱤ ᱵ ᱫᱚ ᱦᱩᱭᱩᱜ ᱠᱟᱱᱟ ᱚᱸᱰᱮ ᱩᱱᱠᱩ ᱡᱟᱸᱦᱟᱴᱟᱜ ᱢᱚᱱ ᱠᱷᱚᱱᱟᱜ ᱡᱟᱸᱴᱟᱜ ᱯᱨᱚᱠᱤᱛᱤ ᱨᱮᱱᱟᱜ ᱚᱱᱟ ᱵᱟᱝ ᱧᱟᱢᱚᱜᱼᱟ ᱯᱷᱤᱞ ᱟᱨ ᱟᱹᱛᱩ ᱯᱟᱲᱟ ᱨᱮᱫᱚ ᱵᱟᱝ ᱧᱟᱢᱚᱜᱼᱟ ᱡᱟᱸᱦᱟᱴᱟᱜ